ᱫᱷᱚᱨᱚᱢ ᱫᱚ ᱟᱵᱚ ᱥᱟᱱᱛᱟᱞ ᱥᱚᱢᱟᱡᱽ ᱨᱮᱱᱟᱜ ᱟᱸᱫᱷᱟᱼᱯᱟᱹᱛᱭᱟᱹᱣ ᱠᱟᱱᱟ ᱢᱤᱫᱴᱮᱱ ᱱᱚᱣᱟ ᱴᱷᱟᱶ ᱫᱚ ᱮᱢᱚᱱ ᱴᱷᱟᱶ ᱠᱟᱱᱟ ᱡᱮ ᱱᱚᱸᱰᱮ ᱫᱚ ᱡᱩᱫᱤ ᱢᱚᱡᱽᱛᱮ ᱫᱷᱤᱨᱤ ᱥᱮ ᱡᱟᱦᱟᱱᱟᱜ ᱫᱟᱨᱮ ᱡᱩᱫᱤ ᱟᱵᱚ ᱚᱸᱰᱮᱱᱟᱜ ᱡᱟᱭᱜᱟ ᱯᱷᱟᱨᱪᱟᱼᱯᱷᱟᱹᱨᱪᱤ ᱠᱟᱛᱮᱫ ᱡᱟᱜᱮ ᱫᱷᱩᱯ ᱥᱤᱸᱫᱩᱨ ᱵᱟ ᱠᱟᱭᱨᱟ ᱵᱟᱛᱟᱥᱟ ᱫᱷᱩᱯ ᱠᱟᱹᱴᱷᱤ ᱠᱚᱵᱚᱱ ᱡᱮᱨᱮᱫᱟᱜ ᱠᱷᱟᱱ ᱥᱮ ᱢᱟᱱ ᱢᱟᱱᱚᱛᱟᱜ ᱠᱷᱟᱱ ᱵᱚᱱ ᱥᱚᱵᱽ ᱥᱚᱢᱚᱭ ᱵᱚᱱ ᱢᱟᱱ ᱢᱟᱱᱚᱛᱟᱜ ᱠᱷᱟᱱ ᱟᱵᱚ ᱵᱚᱱ ᱯᱟᱹᱛᱭᱟᱹᱜᱼᱟ ᱡᱮ ᱚᱸᱰᱮ ᱫᱚ ᱵᱚᱸᱜᱟ ᱵᱟ ᱫᱷᱚᱨᱚᱢ ᱴᱷᱟᱶ ᱜᱮ ᱦᱩᱭᱩᱜ ᱠᱟᱱᱟ ᱟᱨ ᱱᱚᱝᱠᱟᱱ ᱫᱷᱚᱨᱚᱢ ᱴᱷᱟᱶ ᱫᱚ ᱥᱮᱨᱚᱠᱚᱢ ᱢᱮᱱᱟᱜᱼᱟ ᱵᱷᱚᱜᱽᱱᱟᱰᱤᱦᱤ ᱨᱮ ᱥᱤᱫᱩᱼᱠᱟᱹᱱᱩᱣᱟᱜ ᱢᱤᱫᱴᱮᱱ ᱡᱟᱱᱟᱢ ᱡᱟᱭᱜᱟ ᱡᱮᱠᱷᱟᱱᱮ ᱟᱵᱚ ᱱᱮᱛᱟᱨ ᱦᱚᱸᱵᱚᱱ ᱫᱮᱵᱟᱥᱮᱵᱟᱣᱟᱜ ᱠᱟᱱᱟ ᱟᱨ ᱚᱸᱰᱮ ᱟᱭᱢᱟ ᱟᱭᱢᱟ ᱜᱟᱱ ᱫᱤᱥᱚᱢ ᱠᱷᱚᱱ ᱟᱭᱢᱟ ᱟᱭᱢᱟ ᱫᱤᱥᱚᱢ ᱠᱷᱚᱱ ᱦᱚᱲ ᱦᱮᱡ ᱠᱟᱛᱮᱫ ᱚᱸᱰᱮ ᱠᱚ ᱫᱮᱵᱟᱥᱮᱵᱟᱭᱫᱟ ᱥᱮ ᱩᱝᱠᱩᱣᱟᱜ ᱯᱟᱹᱛᱭᱟᱹᱣ ᱡᱮ ᱚᱸᱰᱮ ᱡᱟᱦᱟᱱᱟᱜ ᱢᱟᱱᱮ ᱪᱟᱞᱟᱣᱟᱜ ᱠᱷᱟᱱ ᱥᱮ ᱫᱟᱜ ᱫᱩᱞᱟᱜ ᱠᱷᱟᱱ ᱩᱱᱠᱤᱱ ᱵᱚᱞᱮ ᱡᱟᱦᱟᱸ ᱥᱤᱫᱩ ᱠᱟᱹᱱᱩ ᱚᱢᱚᱨ ᱢᱮᱱᱟᱜ ᱠᱤᱱ ᱩᱝᱠᱤᱱ ᱵᱚᱞᱮ ᱟᱹᱰᱤᱜᱟᱱ ᱠᱤᱱ ᱠᱩᱥᱤᱜᱼᱟ ᱛᱟᱨᱯᱚᱨᱮ ᱡᱮᱨᱚᱠᱚᱢ ᱢᱮᱱᱟᱜᱼᱟ ᱨᱟᱢ ᱢᱚᱱᱫᱤᱨ ᱛᱟᱯᱚᱨᱮ ᱠᱮᱫᱟᱨᱱᱟᱛᱷ ᱵᱚᱫᱽᱨᱤᱱᱟᱛᱷ ᱛᱟᱯᱚᱨᱮ ᱵᱟᱞᱩᱨᱜᱷᱟᱴ ᱨᱮᱱ ᱵᱚᱨᱞᱟ ᱠᱟᱞᱤ ᱟᱭᱢᱟ ᱫᱤᱥᱚᱢ ᱠᱷᱚᱱ ᱚᱸᱰᱮ ᱚᱝᱠᱟᱱ ᱫᱷᱚᱨᱚᱢ ᱡᱟᱭᱜᱟ ᱨᱮᱫᱚ ᱦᱚᱲ ᱠᱚ ᱦᱤᱡᱩᱜᱼᱟ ᱥᱮᱠᱚ ᱢᱟᱱ ᱢᱟᱱᱚᱛ ᱫᱟ ᱢᱟᱱ ᱢᱟᱱᱚᱛ ᱠᱟᱛᱮᱫ ᱥᱟᱹᱨᱤᱜᱤ ᱢᱟᱱ ᱢᱟᱱᱚᱛ ᱦᱩᱭᱩᱜ ᱠᱟᱱ ᱛᱟᱠᱚᱛᱮ ᱟᱹᱰᱤ ᱟᱸᱴ ᱜᱟᱱ ᱜᱮᱠᱚ ᱯᱟᱹᱛᱭᱟᱹᱜᱼᱟ ᱯᱟᱹᱛᱭᱟᱹᱣ ᱛᱮ ᱟᱨᱦᱚᱸ ᱟᱨᱦᱚᱸ ᱡᱟᱹᱥᱛᱤ ᱜᱮᱠᱚ ᱢᱟᱱᱚᱛ ᱤᱫᱤᱭᱟ ᱟᱨᱦᱚᱸ ᱟᱨᱦᱚᱸ ᱫᱤᱥᱚᱢ ᱫᱩᱱᱭᱟᱹ ᱠᱷᱚᱱ ᱦᱚᱲ ᱠᱚᱠᱚ ᱦᱤᱡᱩᱜ ᱠᱟᱱᱟ ᱱᱚᱣᱟ ᱠᱚᱜᱮ ᱫᱷᱚᱨᱚᱢ ᱴᱷᱟᱶ ᱫᱚ